ᱟᱵᱚ ᱥᱟᱱᱛᱟᱲ ᱥᱟᱶᱛᱟ ᱨᱮᱭᱟᱜ ᱞᱟᱠᱪᱟᱨ ᱫᱚ ᱮᱴᱟᱜ ᱯᱟᱹᱨᱤᱥ ᱨᱮᱱ ᱦᱚᱲ ᱠᱚᱣᱟᱜ ᱠᱷᱚᱱ ᱫᱚ ᱟᱹᱰᱤ ᱡᱩᱫᱟᱹ ᱜᱮᱭᱟ ᱡᱮᱞᱮᱠᱟ ᱵᱟᱦᱟ ᱢᱟᱜ ᱢᱚᱲᱮ ᱥᱚᱦᱨᱟᱭ ᱥᱟᱠᱨᱟᱛ ᱵᱟᱯᱞᱟ ᱵᱷᱟᱸᱰᱟᱱ ᱥᱟᱱᱟᱢᱟᱜ ᱜᱮ ᱡᱩᱫᱟᱹ ᱜᱮᱛᱟᱵᱚᱱᱟ ᱱᱚᱣᱟ ᱠᱚᱨᱮᱱᱟᱜ ᱱᱤᱭᱚᱢ ᱠᱟᱹᱱᱩᱱ ᱫᱚ ᱟᱵᱚᱣᱟᱝ ᱫᱚ ᱮᱴᱟᱜ ᱯᱟᱹᱨᱤᱥ ᱨᱮᱱ ᱦᱚᱲ ᱠᱚᱣᱟᱜ ᱠᱷᱚᱱ ᱫᱚ ᱰᱷᱮᱨ ᱜᱮ ᱡᱩᱫᱟᱹ ᱜᱮᱛᱟᱵᱚᱱᱟ ᱛᱚᱵᱮ ᱱᱟᱦᱟᱜ ᱫᱚ ᱟᱵᱚ ᱥᱟᱱᱛᱟᱲ ᱮᱴᱟᱜ ᱯᱟᱹᱨᱤᱥ ᱨᱮᱱ ᱦᱚᱲ ᱠᱚ ᱥᱟᱶ ᱡᱟᱹᱥᱛᱤ ᱵᱚᱱ ᱢᱮᱞᱟ ᱢᱮᱥᱟᱜ ᱠᱟᱱᱛᱮ ᱥᱮ ᱮᱴᱟᱜ ᱯᱟᱹᱨᱤᱥᱛᱮ ᱚᱞᱚᱜ ᱯᱟᱲᱦᱟᱜ ᱵᱚᱱ ᱥᱮᱲᱟᱭᱮᱜ ᱠᱷᱟᱹᱛᱤᱨᱛᱮ ᱩᱱᱠᱩᱣᱟᱜ ᱞᱟᱭ ᱞᱟᱠᱪᱟᱨ ᱥᱮ ᱟᱹᱨᱤᱪᱟᱹᱞᱤ ᱠᱚ ᱟᱹᱰᱤᱜᱮ ᱟᱵᱚᱣᱟᱜ ᱞᱟᱭᱼᱞᱟᱠᱪᱟᱨ ᱨᱮ ᱢᱮᱥᱟ ᱟᱠᱟᱱᱟ ᱡᱮᱞᱮᱠᱟ ᱯᱩᱡᱟᱹ ᱯᱟᱥᱟ ᱵᱟᱯᱞᱟ ᱱᱚᱣᱟ ᱠᱚᱦᱚᱸ ᱠᱤᱪᱷᱩ ᱫᱚ ᱮᱴᱟᱜ ᱯᱟᱹᱨᱤᱥ ᱨᱮᱱ ᱦᱚᱲ ᱞᱮᱠᱟ ᱵᱚᱱ ᱠᱚᱨᱟᱣ ᱮᱫᱟ ᱟᱨ ᱟᱵᱚᱣᱟᱜ ᱨᱚᱲ ᱨᱮᱦᱚᱸ ᱟᱹᱰᱤ ᱟᱹᱰᱤ ᱟᱹᱲᱟᱹ ᱮᱴᱟᱜ ᱯᱟᱹᱨᱤᱥ ᱨᱮᱱᱟᱜ ᱟᱹᱲᱟᱹ ᱵᱚᱱ ᱢᱮᱥᱟᱭᱮᱫᱟ ᱚᱱᱟᱛᱮ ᱟᱵᱚᱣᱟᱜ ᱨᱚᱲ ᱟᱲᱟᱝ ᱥᱮ ᱞᱟᱭᱼᱞᱟᱠᱪᱟᱨ ᱦᱚᱸ ᱮᱥᱮᱨᱚᱜ ᱠᱟᱱᱟ